ᱵᱤᱨᱤᱫ ᱠᱟᱛᱷᱟ ᱫᱚ ᱟᱹᱰᱤ ᱵᱷᱟᱹᱜᱤ ᱠᱟᱛᱷᱟ ᱠᱟᱱᱟ ᱯᱨᱚᱛᱤᱴᱤ ᱦᱚᱲ ᱟᱠᱚ ᱡᱟᱛᱮ ᱵᱷᱟᱹᱜᱤ ᱵᱷᱟᱵ ᱛᱮᱠᱚ ᱥᱚᱝᱥᱟᱨ ᱠᱚ ᱪᱟᱞᱟᱣ ᱤᱫᱤ ᱢᱟ ᱚᱱᱟ ᱨᱮᱱᱟᱜ ᱯᱚᱱᱛᱷᱟ ᱦᱚᱛᱮᱫ ᱛᱮ ᱟᱹᱰᱤ ᱨᱚᱠᱚᱢ ᱠᱟᱹᱢᱤ ᱠᱚ ᱠᱟᱹᱢᱤᱭᱟ ᱚᱠᱚᱭ ᱠᱚ ᱪᱟᱹᱠᱨᱤᱭᱟ ᱚᱠᱚᱭ ᱠᱚ ᱜᱟᱹᱲᱤ ᱠᱚ ᱪᱟᱞᱟᱣᱟ ᱱᱚᱝᱠᱟ ᱜᱮ ᱱᱟᱱᱟ ᱦᱩᱱᱟᱹᱨ ᱠᱟᱹᱠᱤ ᱩᱱᱠᱩ ᱠᱚ ᱠᱟᱹᱢᱤ ᱤᱫᱤᱭᱟ ᱯᱷᱚᱨ ᱫᱟ ᱥᱮᱠᱚᱵ ᱫᱮᱭᱟᱨ

ᱱᱚᱸᱰᱮ ᱫᱚ ᱤᱧ ᱢᱤᱫᱴᱤᱱ ᱥᱤᱞᱯᱳ ᱦᱤᱥᱟᱹᱵ ᱛᱮ ᱥᱤᱞᱯᱤ ᱦᱤᱥᱟᱹᱵ ᱛᱮ ᱢᱤᱫᱴᱤᱱ ᱠᱟᱹᱢᱤᱧ ᱥᱟᱵ ᱟᱠᱟᱫᱟ ᱡᱟᱦᱟᱸ ᱫᱚ ᱚᱲᱟᱜ ᱯᱚᱛᱟᱣ ᱚᱠᱟᱥᱮᱫ ᱵᱤᱵᱷᱤᱱᱱᱚ ᱨᱚᱠᱚᱢ ᱪᱷᱩᱵᱤ ᱟᱠᱟᱣ ᱠᱟᱛᱮ

ᱠᱟᱹᱢᱤᱭᱟ ᱟᱨ ᱱᱚᱣᱟ ᱠᱟᱹᱢᱤ ᱫᱚ ᱤᱧ ᱟᱹᱰᱤᱧ ᱠᱩᱥᱤᱭᱟᱜᱼᱟ ᱞᱮᱠᱷᱟ ᱯᱚᱲᱟ ᱯᱚᱨ ᱱᱚᱣᱟ ᱵᱤᱨᱤᱫ ᱥᱤᱞᱯᱤ ᱜᱮ ᱟᱹᱰᱤᱧ ᱠᱩᱥᱤᱭᱟᱜᱼᱟ ᱚᱱᱟ ᱦᱚᱛᱮ ᱛᱮ ᱤᱧ ᱱᱚᱣᱟ ᱠᱟᱹᱢᱤᱧ ᱥᱮᱲᱟ ᱟᱠᱟᱫᱟ ᱥᱮᱲᱟ ᱠᱟᱛᱮ ᱞᱟᱡᱽ ᱪᱟᱞᱟᱣ ᱞᱟᱹᱜᱤᱫ ᱦᱟᱹᱱᱤ ᱚᱲᱟᱜ ᱨᱮ ᱦᱟᱹᱱᱤ ᱚᱲᱟᱜ ᱠᱟᱸᱛ ᱨᱮ ᱪᱷᱩᱵᱤ ᱟᱠᱟᱣ ᱱᱩᱭ ᱚᱲᱟᱜ ᱠᱟᱸᱛ ᱨᱮ ᱪᱷᱩᱵᱤ ᱟᱠᱟᱣ ᱠᱟᱛᱮ ᱤᱧ ᱪᱟᱞᱟᱣ ᱦᱤᱡᱩᱜ ᱠᱟᱱᱟ ᱱᱚᱣᱟ ᱦᱚᱸ ᱴᱷᱤᱠ ᱠᱟᱱᱟ ᱥᱩᱫᱩ ᱞᱮᱠᱷᱟ ᱯᱚᱲᱟ ᱠᱟᱛᱮ ᱪᱟᱠᱨᱤ ᱞᱮᱠᱷᱟᱱ ᱫᱚ ᱵᱟᱝ ᱦᱩᱭᱩᱜᱼᱟ ᱟᱨ ᱛᱤᱱᱟᱹᱜ ᱦᱚᱲ ᱜᱮ ᱵᱟᱝ ᱠᱚ ᱪᱟᱠᱨᱤ ᱠᱚ ᱧᱟᱢᱟ ᱚᱱᱟ ᱦᱚᱛᱮ ᱛᱮ ᱤᱧ ᱦᱚᱜ ᱚ ᱱᱟᱴᱟᱜ ᱵᱤᱨᱤᱫ ᱯᱚᱱᱛᱷᱟᱧ ᱪᱟᱹᱞᱩ ᱟᱠᱟᱫᱟ ᱮᱵᱚᱝ ᱟᱹᱰᱤ ᱱᱟᱯᱟᱭ ᱠᱟᱹᱢᱤ ᱠᱟᱱᱟ ᱱᱤᱡᱮᱨ ᱤᱪᱪᱷᱟᱹ ᱢᱚᱛᱚ ᱠᱟᱹᱢᱤ ᱠᱟᱱᱟ ᱟᱹᱰᱤ ᱥᱩᱜᱩᱲ ᱠᱟᱹᱢᱤ ᱠᱟᱱᱟ ᱪᱮᱫ ᱪᱮᱦᱮᱨᱟ ᱧᱮᱞᱚᱜᱼᱟ ᱠᱟᱸᱛ ᱨᱮ ᱵᱟᱦᱟ ᱪᱮᱫ ᱪᱮᱦᱮᱨᱟ ᱧᱮᱞᱚᱜᱼᱟ ᱠᱟᱸᱛ ᱨᱮ ᱢᱤᱫᱴᱤᱱ ᱪᱮᱬᱮ ᱟᱸᱠᱟᱣ ᱢᱤᱫᱴᱤᱱ ᱪᱮᱫ ᱪᱮᱦᱮᱨᱟ ᱧᱮᱞᱚᱜᱼᱟ ᱢᱤᱫᱴᱤᱱ ᱫᱮᱣᱟᱞ ᱨᱮ ᱱᱟᱱᱟ ᱦᱩᱱᱟᱹᱨ ᱪᱷᱩᱵᱤ ᱟᱸᱠᱟᱣ ᱚᱱᱟ ᱧᱮᱞ ᱛᱮ ᱦᱚᱲ ᱦᱚᱸ ᱠᱚ ᱟᱠᱚᱣᱟᱜ ᱢᱚᱱᱮ ᱟᱹᱰᱤ ᱠᱚ

ᱵᱷᱟᱹᱜᱤ ᱠᱚ ᱵᱩᱡᱟ ᱢᱚᱱᱮ ᱵᱷᱤᱛᱤᱨ ᱨᱮ ᱟᱠᱚ ᱦᱚᱸ ᱟᱹᱰᱤ ᱨᱚᱠᱚᱢ ᱢᱚᱱᱮ ᱪᱟᱞᱟᱜ ᱛᱟᱠᱚᱣᱟ ᱡᱟᱨ ᱡᱳᱱᱱᱚ ᱚᱱᱟ ᱪᱷᱚᱵᱤ ᱠᱚ ᱧᱮᱞ ᱞᱮᱠᱷᱟᱱ ᱯᱚᱨᱚ ᱵᱚᱨᱛᱤ ᱠᱟᱞ ᱨᱮ ᱤᱧ ᱦᱚᱸᱠᱚ ᱦᱚᱦᱚᱭᱟᱹᱧᱟᱹ ᱦᱚᱦᱚ ᱠᱟᱛᱮ ᱢᱮᱱᱟᱠᱚ ᱮᱹ ᱵᱟᱹᱵᱩ ᱟᱞᱮ ᱚᱲᱟᱜ ᱨᱮᱦᱚᱸ ᱱᱚᱝᱠᱟ ᱵᱤᱨᱤᱫ ᱥᱮ ᱪᱷᱚᱵᱤ ᱟᱸᱠᱟᱣ ᱠᱟᱜ ᱢᱮ ᱟᱹᱰᱤ ᱵᱷᱟᱹᱜᱤᱢ ᱟᱸᱠᱟᱣ ᱫᱟᱲᱮᱭᱟᱜᱼᱟ ᱚᱱᱟ ᱛᱤᱧ ᱢᱮᱱᱟ ᱞᱮᱠᱷᱟ ᱯᱚᱲᱟ ᱥᱟᱶ ᱥᱟᱶᱛᱮ ᱱᱚᱣᱟ ᱵᱤᱨᱤᱫ ᱠᱟᱹᱢᱤ ᱡᱩᱫᱤ ᱵᱚᱱ ᱥᱮᱬᱟ ᱤᱫᱤ ᱞᱮᱠᱷᱟᱱ ᱟᱹᱰᱤ ᱜᱮ ᱱᱟᱯᱟᱭᱚᱜᱼᱟ ᱮᱵᱚᱝ ᱱᱚᱣᱟ ᱦᱚᱸ ᱢᱤᱫᱴᱤᱱ ᱡᱤᱵᱤᱠᱟ ᱢᱮᱱ ᱛᱮ ᱜᱚᱱᱱᱚᱼᱟ